ᱦᱮᱞᱳ ᱦᱚᱸ ᱜᱚᱢᱠᱮ ᱞᱟᱹᱭ ᱵᱤᱱ ᱟᱪᱪᱷᱟ ᱟᱪᱪᱷᱟ ᱮᱠᱫᱚᱢ ᱮᱠᱫᱚᱢ ᱟᱪᱪᱷᱟ ᱟᱹᱛᱩ ᱨᱮᱭᱟᱜ ᱵᱟᱵᱚᱫᱽᱛᱮ ᱜᱤᱫᱽᱨᱟᱹ ᱠᱚᱢᱟ ᱟᱹᱰᱤ ᱡᱳᱨᱥᱳᱨ ᱠᱚ ᱚᱞᱚᱜ ᱠᱟᱱᱟ ᱠᱚ ᱯᱟᱲᱦᱟᱜ ᱠᱟᱱᱟ ᱠᱚ ᱟᱨ ᱟᱹᱛᱩ ᱨᱮ ᱚᱱᱠᱟ ᱫᱚ ᱟᱹᱞᱤᱧ ᱦᱚᱸ ᱟᱹᱛᱩ ᱢᱟᱺᱡᱷᱤ ᱠᱟᱱᱟᱞᱤᱧ ᱮᱱᱠᱷᱟᱱ ᱡᱟᱦᱟᱸ ᱛᱤᱱᱟᱹᱜ ᱜᱮ ᱨᱮᱸᱜᱮᱡ ᱚᱨᱮᱡ ᱜᱤᱫᱽᱨᱟᱹ ᱠᱚ ᱚᱞ ᱯᱟᱲᱦᱟᱣ ᱛᱮ ᱞᱟᱹᱜᱤᱫ ᱡᱩᱫᱤ ᱠᱷᱚᱨᱪᱟᱼᱯᱷᱚᱨᱪᱟ ᱛᱟᱠᱚ ᱵᱟᱝ ᱦᱩᱭ ᱜᱚᱫᱚᱜ ᱠᱤᱛᱟᱹᱵᱽ ᱠᱚ ᱵᱟᱭ ᱦᱩᱭᱩᱜᱼᱟ ᱠᱚᱞᱚᱢ ᱠᱚ ᱵᱟᱭ ᱦᱩᱭᱩᱜᱼᱟ ᱟᱫᱚ ᱟᱹᱞᱤᱧ ᱦᱚᱸ ᱚᱱᱠᱟᱞᱤᱧ ᱥᱟᱯᱳᱨᱴᱮᱫ ᱠᱚᱜᱮᱭᱟ ᱱᱩᱠᱩᱣᱟᱜ ᱚᱞ ᱯᱟᱲᱦᱟᱣ ᱧᱮᱞ ᱠᱟᱛᱮᱫ ᱟᱹᱰᱤ ᱡᱳᱨᱥᱳᱨ ᱜᱮ ᱠᱚ ᱞᱟᱜᱟᱣ ᱟᱠᱟᱱᱟ ᱠᱚ ᱵᱟᱝ ᱜᱮ ᱢᱤᱫ ᱵᱟᱨ ᱜᱤᱫᱽᱨᱟᱹ ᱢᱮᱱᱟᱜ ᱠᱚᱣᱟ ᱡᱟᱦᱟᱸᱭ ᱫᱚ ᱢᱟᱱᱮ ᱩᱱᱠᱩ ᱫᱚ ᱚᱞ ᱯᱟᱲᱦᱟᱣ ᱠᱚ ᱵᱟᱹᱜᱤ ᱩᱛᱟᱹᱨ ᱟᱠᱟᱫᱟ ᱟᱹᱰᱤ ᱥᱮᱫᱟᱭ ᱨᱮ ᱡᱟᱦᱟᱸᱭ ᱠᱚ ᱵᱟᱹᱜᱤ ᱩᱛᱟᱹᱨ ᱟᱠᱟᱫ ᱚᱞ ᱯᱟᱲᱦᱟᱣ ᱩᱱᱠᱩ ᱫᱚ ᱠᱟᱹᱢᱤ ᱫᱤᱥᱚᱢ ᱠᱚ ᱪᱟᱞᱟᱣ ᱟᱠᱟᱱᱟ ᱵᱟᱦᱨᱮ ᱟᱹᱛᱩ ᱠᱚᱨᱮᱫ ᱫᱚ ᱵᱟᱹᱱᱩᱜ ᱠᱚᱣᱟ ᱟᱨ ᱡᱟᱦᱟᱸ ᱛᱤᱱᱟᱹᱜ ᱟᱹᱛᱩ ᱨᱮ ᱢᱮᱱᱟᱜ ᱠᱚᱣᱟ ᱩᱱᱠᱩ ᱜᱤᱫᱽᱨᱟᱹ ᱫᱚ ᱡᱚᱛᱚ ᱠᱚ ᱚᱞ ᱯᱟᱲᱦᱟᱜ ᱠᱟᱱ ᱜᱮᱭᱟ ᱠᱚ ᱢᱟᱪᱮᱫ ᱠᱚᱢᱟ ᱫᱤᱱᱜᱮ ᱠᱚ ᱦᱤᱡᱩᱜ ᱠᱟᱱ ᱜᱮᱭᱟ ᱯᱨᱮᱡᱮᱱᱴ ᱨᱮᱜᱮ ᱠᱚ ᱠᱟᱱᱟ ᱢᱮᱪᱮᱫ ᱠᱚ ᱫᱚ ᱥᱟᱱᱟᱢ ᱢᱳᱴᱟᱢᱩᱴᱤ ᱢᱟᱱᱮ ᱵᱷᱟᱹᱜᱤ ᱜᱮ ᱵᱷᱟᱹᱜᱤ ᱞᱮᱠᱟ ᱜᱮ ᱚᱞ ᱯᱟᱲᱦᱟᱣ ᱫᱚ ᱦᱩᱭᱩᱜ ᱠᱟᱱᱟ ᱦᱮᱸ ᱪᱮ ᱱᱤᱭᱟᱹ ᱫᱷᱟᱣ ᱫᱚ ᱡᱟᱦᱟᱸ ᱛᱤᱱᱟᱹᱜ ᱠᱚᱢᱯᱤᱴᱤᱥᱚᱱ ᱨᱮᱭᱟᱜ ᱦᱚᱸ ᱠᱚ ᱛᱮᱭᱟᱨᱤ ᱵᱟᱲᱟᱭᱮᱫ ᱛᱟᱦᱮᱱ ᱠᱚᱲᱟ ᱠᱚ ᱟᱹᱛᱩ ᱨᱮᱱ ᱠᱞᱟᱵᱽ ᱨᱮ ᱢᱤᱫᱴᱟᱱ ᱞᱟᱭᱵᱨᱮᱨᱤ ᱢᱮᱱᱟᱜᱼᱟ ᱟᱫᱚ ᱚᱱᱟ ᱞᱟᱭᱵᱨᱮᱨᱤ ᱨᱮ ᱟᱹᱭᱩᱵ ᱪᱷᱚ ᱵᱟᱡᱮ ᱠᱷᱚᱱ ᱫᱚᱥ ᱵᱟᱡᱮ ᱦᱟᱹᱵᱤᱡ ᱠᱚᱲᱟ ᱠᱚ ᱚᱸᱰᱮ ᱜᱮ ᱠᱚ ᱛᱟᱦᱮᱱᱟ ᱞᱟᱭᱵᱨᱮᱨᱤ ᱨᱮ ᱯᱟᱲᱦᱟᱜ ᱟᱠᱚ ᱚᱞ ᱯᱟᱲᱦᱟᱣ ᱵᱟᱲᱟ ᱠᱟᱛᱮᱫ ᱟᱨ ᱠᱚᱢᱯᱤᱴᱤᱥᱚᱱ ᱨᱮᱭᱟᱜ ᱠᱚ ᱛᱮᱭᱟᱨᱤᱭᱟ ᱟᱫᱚ ᱱᱤᱭᱟᱹ ᱫᱚ ᱡᱮ ᱚᱱᱟ ᱜᱨᱩᱯ ᱰᱤ ᱨᱮ ᱟᱹᱰᱤ ᱜᱟᱱ ᱠᱚᱲᱟ ᱠᱚ ᱠᱚ ᱠᱳᱣᱟᱞᱤᱯᱷᱟᱭ ᱵᱟᱲᱟ ᱠᱮᱫ ᱛᱟᱵᱚᱱᱟ ᱠᱚ ᱦᱮᱸ ᱟᱵᱚ ᱱᱚᱣᱟ ᱠᱞᱟᱵᱽ ᱯᱟᱥᱴᱟ ᱠᱷᱚᱱᱟᱜ ᱯᱟᱸᱪᱴᱤ ᱠᱚᱲᱟ ᱜᱨᱩᱯ ᱰᱤ ᱨᱮᱠᱚ ᱠᱳᱣᱟᱞᱤᱯᱷᱟᱭ ᱠᱟᱜᱼᱟ ᱟᱨ ᱪᱟᱨᱴᱤ ᱫᱚ ᱩᱱᱠᱩ ᱫᱚ ᱯᱩᱞᱤᱥ ᱰᱤᱯᱷᱮᱱᱥ ᱞᱟᱭᱤᱱ ᱨᱮᱠᱚ ᱪᱟᱞᱟᱣᱮᱱᱟ ᱦᱳᱭ ᱟᱫᱚ ᱟᱞᱮ ᱞᱮ ᱟᱥᱟᱭᱮᱫ ᱛᱟᱦᱮᱱᱟ ᱟᱹᱵᱤᱱᱟᱜ ᱯᱟᱪᱮᱫ ᱡᱟᱱ ᱠᱟᱹᱨᱤ ᱢᱮᱱᱟᱜᱼᱟ ᱥᱚᱨᱠᱟᱹᱨᱤ ᱯᱟᱥᱴᱷᱟ ᱠᱷᱚᱱᱟᱜ ᱥᱮ ᱡᱟᱦᱟᱱ ᱯᱟᱥᱴᱟ ᱠᱷᱚᱱᱟᱜ ᱢᱟᱱᱮ ᱞᱟᱭᱵᱨᱮᱨᱤ ᱞᱟᱹᱜᱤᱫ ᱛᱮ ᱠᱤᱛᱟᱹᱵᱽ ᱠᱚ ᱧᱟᱢᱚᱜ ᱠᱷᱟᱱ ᱦᱳᱭ ᱞᱟᱭᱵᱨᱮᱨᱤ ᱞᱟᱹᱜᱤᱫ ᱛᱮ ᱡᱟᱦᱟᱸ ᱠᱚᱨᱮ ᱠᱷᱚᱡᱽ ᱧᱟᱢᱚᱜᱼᱟ ᱠᱤ ᱚᱱᱠᱟ ᱡᱟᱦᱟᱸ ᱥᱚᱝᱥᱛᱷᱟ ᱠᱷᱚᱱ ᱠᱤ ᱥᱚᱨᱠᱟᱨ ᱯᱟᱥᱴᱷᱟ ᱠᱷᱚᱱ ᱟᱪᱪᱷᱟ ᱵᱟᱝ ᱪᱚᱞᱤᱧ ᱟᱸᱡᱚᱢ ᱞᱮᱫ ᱛᱟᱦᱮᱱᱟ ᱱᱩᱠᱩ ᱴᱤ ᱥᱤ ᱮᱥ ᱯᱟᱥᱴᱷᱟ ᱠᱷᱚᱱ ᱚᱠᱟ ᱞᱮᱠᱟᱛᱮ ᱧᱟᱢᱚᱜ ᱦᱮᱸ ᱵᱟᱫᱽ ᱵᱟᱹᱠᱤ ᱚᱞ ᱯᱟᱲᱦᱟᱣ ᱟᱹᱰᱤ ᱡᱳᱨᱥᱳᱨ ᱜᱮ ᱪᱟᱞᱟᱜ ᱠᱟᱱᱟ ᱟᱨ ᱥᱟᱱᱛᱷᱟᱞᱤ ᱚᱞᱪᱤᱠᱤ ᱯᱟᱲᱦᱟᱣ ᱦᱚᱸ ᱱᱤᱛᱚᱜ ᱟᱹᱰᱤ ᱠᱚ ᱡᱳᱨ ᱟᱠᱟᱫ ᱛᱟᱵᱚᱱᱟ ᱚᱞᱚᱜ ᱯᱟᱲᱦᱟᱣ ᱯᱟᱹᱴᱷᱣᱟ ᱜᱤᱫᱽᱨᱟᱹ ᱠᱚ ᱮᱠᱫᱚᱢ